ᱦᱮᱸ ᱟᱵᱚ ᱥᱮᱨᱢᱟ ᱴᱤ ᱨᱮᱭᱟᱜ ᱡᱟᱦᱟᱸ ᱱᱩᱠᱩ ᱪᱟᱸᱫᱳ ᱢᱮᱱᱟᱜ ᱠᱚᱫᱚ ᱱᱚᱣᱟ ᱯᱩᱭᱞᱟᱹ ᱪᱟᱸᱫᱚ ᱫᱚ ᱦᱩᱭᱩᱜ ᱠᱟᱱᱟ ᱢᱟᱜᱽ ᱪᱟᱸᱫᱚ ᱟᱨ ᱢᱟᱜᱽ ᱪᱟᱸᱫᱳ ᱨᱮ ᱡᱟᱦᱟᱸ ᱯᱩᱭᱞᱟᱹ ᱟᱵᱚ ᱦᱟᱸᱜ ᱱᱚᱣᱟ ᱵᱚᱸᱜᱟ ᱵᱳᱨᱳ ᱛᱟᱞᱟᱛᱮ ᱛᱮ ᱡᱟᱦᱟᱸ ᱠᱟᱹᱢᱤ ᱦᱚᱨᱟ ᱦᱩᱭᱩᱜᱼᱟ ᱚᱱᱟ ᱫᱚ ᱡᱟᱹᱱᱤᱡ ᱠᱷᱟᱱ ᱱᱚᱣᱟ ᱢᱟᱜᱽ ᱪᱟᱸᱫᱳ ᱨᱮᱜᱮ ᱟᱵᱚ ᱫᱮᱥ ᱫᱤᱥᱚᱢ ᱨᱮ ᱡᱟᱦᱟᱸ ᱛᱤᱱᱟᱹᱜ ᱥᱟᱱᱛᱟᱲ ᱤᱭᱟᱹ ᱢᱮᱱᱟᱜ ᱠᱚᱣᱟ ᱩᱝᱠᱩ ᱫᱚ ᱡᱚᱛᱚ ᱱᱚᱣᱟ ᱡᱟᱦᱟᱸ ᱠᱚ ᱛᱤᱸᱜᱤᱱ ᱫᱚᱦᱚ ᱠᱟᱜᱼᱟ ᱡᱟᱝ ᱵᱟᱦᱟ ᱚᱱᱟ ᱡᱟᱝ ᱵᱟᱦᱟ ᱱᱚᱣᱟ ᱯᱚᱭᱞᱟ ᱢᱟᱜᱽ ᱨᱮ ᱟᱠᱷᱟᱱ ᱡᱟᱛᱨᱟ ᱛᱟᱞᱟᱛᱮ ᱟᱠᱚ ᱚᱱᱟ ᱡᱟᱝ ᱵᱟᱦᱟ ᱵᱮᱞᱮ ᱨᱩᱣᱟᱹᱲ ᱠᱟᱛᱮᱫ ᱟᱠᱚ ᱛᱮᱞ ᱠᱩᱯᱤ ᱜᱚᱭᱟ ᱜᱷᱟᱴ ᱠᱚ ᱛᱟᱲᱟᱢᱟ ᱟᱨ ᱛᱮᱞ ᱠᱩᱯᱤ ᱜᱚᱭᱟ ᱜᱷᱟᱴ ᱨᱮ ᱚᱱᱟ ᱡᱟᱝ ᱵᱟᱦᱟ ᱵᱳᱦᱮᱞ ᱛᱟᱞᱟᱛᱮ ᱚᱱᱟ ᱪᱟᱸᱫᱚ ᱨᱮᱭᱟᱜ ᱠᱟᱹᱢᱤ ᱦᱚᱨᱟ ᱠᱚ ᱯᱟᱨᱚᱢ ᱛᱟᱠᱚᱣᱟ ᱚᱱᱟ ᱥᱟᱶ ᱥᱟᱶᱛᱮ ᱱᱚᱶᱟ ᱢᱟᱜᱽ ᱪᱟᱸᱫᱳ ᱨᱮᱜᱮ ᱡᱟᱦᱟᱸ ᱱᱚᱣᱟ ᱫᱮᱥ ᱫᱤᱥᱚᱢ ᱨᱮ ᱡᱟᱦᱟᱸᱭ ᱱᱩᱠᱩ ᱜᱩᱛᱤ ᱫᱟᱥᱤ ᱢᱮᱱᱟᱜ ᱠᱚᱣᱟ ᱡᱟᱦᱟᱸᱭ ᱫᱚ ᱟᱛᱳ ᱪᱟᱼᱪᱟᱞᱟᱣ ᱠᱚ ᱱᱩᱠᱩ ᱢᱟᱺᱡᱷᱤ ᱱᱟᱭᱠᱮ ᱡᱚᱜᱽ ᱢᱟᱺᱡᱷᱤ ᱢᱮᱱᱟᱜ ᱠᱚᱣᱟ ᱱᱩᱠᱩ ᱟᱠᱚ ᱚᱱᱟ ᱢᱟᱜᱽ ᱴᱟᱺᱰᱤ ᱨᱮ ᱢᱟᱜᱽ ᱥᱤᱢ ᱵᱚᱸᱜᱟ ᱵᱳᱨᱳ ᱛᱟᱞᱟᱛᱮ ᱟᱠᱚ ᱚᱱᱟ ᱱᱟᱣᱟ ᱱᱟᱜᱽᱞᱮ ᱢᱟᱨᱮ ᱱᱟᱜᱽᱞᱮ ᱢᱮᱱ ᱠᱟᱛᱮ ᱟᱠᱚ ᱚᱱᱟ ᱢᱟᱺᱡᱷᱤ ᱯᱟᱴᱟ ᱠᱚ ᱵᱚᱫᱚᱞᱟ ᱚᱱᱟ ᱥᱟᱶᱛᱮ ᱜᱩᱛᱤ ᱫᱟᱥᱤ ᱦᱚᱸ ᱠᱚ ᱵᱚᱫᱚᱞᱚᱜᱼᱟ ᱱᱚᱶᱟ ᱥᱟᱶ ᱥᱟᱶᱛᱮ ᱢᱟᱜᱽ ᱪᱟᱸᱫᱳ ᱨᱮᱭᱟᱜ ᱱᱚᱶᱟ ᱠᱟᱢᱤ ᱦᱚᱨᱟ ᱫᱚ ᱤᱭᱟᱹᱜᱼᱟ ᱚᱱᱟ ᱥᱟᱶᱛᱮ ᱡᱟᱦᱟᱸ ᱯᱷᱟᱹᱜᱩᱱ ᱪᱟᱸᱫᱳ ᱦᱩᱭᱩᱜ ᱠᱟᱱᱟ ᱚᱱᱟ ᱯᱷᱟᱹᱜᱩᱱ ᱪᱟᱸᱫᱳ ᱨᱮ ᱡᱟᱦᱟᱸ ᱵᱤᱨ ᱵᱩᱨᱩ ᱨᱮ ᱡᱟᱦᱟᱸ ᱢᱟᱨᱮ ᱥᱟᱠᱟᱢ ᱯᱟᱞᱮ ᱧᱩᱨ ᱠᱟᱛᱮ ᱟᱨ ᱦᱚᱸ ᱱᱟᱣᱟ ᱥᱟᱠᱟᱢ ᱥᱟᱜᱮᱱᱚᱜᱼᱟ ᱚᱱᱟ ᱱᱟᱣᱟ ᱥᱟᱠᱟᱢ ᱥᱟᱜᱮᱱ ᱛᱟᱞᱟᱛᱮ ᱡᱟᱦᱟᱸ ᱫᱮᱥ ᱫᱤᱥᱚᱢ ᱨᱮ ᱵᱟᱦᱟ ᱵᱚᱸᱜᱟ ᱦᱚᱨᱟ ᱠᱟᱢᱤ ᱦᱚᱨᱟ ᱦᱩᱭᱩᱜᱼᱟ ᱚᱱᱟ ᱵᱟᱦᱟ ᱵᱚᱸᱜᱟ ᱠᱟᱢᱤ ᱦᱚᱨᱟ ᱛᱟᱞᱟᱛᱮ ᱫᱤᱥᱚᱢ ᱨᱮ ᱟᱵᱚᱣᱟᱜ ᱱᱟᱣᱟ ᱥᱟᱠᱟᱢ ᱨᱮ ᱡᱚᱢ ᱧᱩ ᱨᱮᱭᱟᱜ ᱵᱚᱸᱜᱟ ᱴᱷᱮᱡ ᱚᱱᱟ ᱫᱟᱲᱮ ᱵᱚᱱ ᱠᱚᱭᱟ ᱚᱱᱟ ᱛᱟᱞᱟᱛᱮ ᱚᱱᱟ ᱵᱟᱦᱟ ᱵᱚᱸᱜᱟ ᱛᱟᱞᱟᱛᱮ ᱚᱱᱟ ᱠᱟᱹᱢᱤ ᱦᱚᱨᱟ ᱠᱟᱹᱢᱤᱜᱼᱟ ᱚᱱᱟ ᱥᱟᱶᱨᱮ ᱫᱮᱥ ᱫᱤᱥᱚᱢ ᱨᱮ ᱡᱟᱦᱟᱸ ᱛᱤᱱᱟᱹᱜ ᱱᱚᱣᱟ ᱨᱟᱹᱥᱠᱟᱹ ᱨᱚᱢᱚᱡᱽ ᱨᱮᱭᱟᱜ ᱯᱚᱨᱚᱵᱽ ᱢᱮᱱᱟᱜ ᱛᱟᱵᱚᱱ ᱫᱚ ᱚᱱᱟ ᱯᱟᱛᱟ ᱯᱚᱨᱚᱵᱽ ᱥᱮᱸᱫᱨᱟ ᱠᱟᱨᱠᱟᱨ ᱨᱮ ᱥᱮᱸᱫᱨᱟ ᱵᱚᱸᱜᱟ ᱛᱟᱞᱟᱛᱮ ᱫᱤᱥᱚᱢ ᱡᱟᱠᱟᱛ ᱚᱱᱠᱟ ᱚᱱᱟ ᱵᱟᱦᱟ ᱵᱚᱸᱜᱟ ᱯᱟᱨᱚᱢ ᱠᱟᱛᱮ ᱡᱟᱦᱟᱸ ᱯᱟᱛᱟ ᱪᱟᱸᱫᱳ ᱥᱮᱴᱮᱨᱚᱜᱼᱟ ᱯᱟᱛᱟ ᱪᱟᱸᱫᱳ ᱨᱮ ᱚᱱᱟ ᱯᱟᱛᱟ ᱮᱱᱮᱡ ᱛᱟᱞᱟᱛᱮ ᱚᱠᱟ ᱚᱠᱟ ᱨᱮᱫᱚ ᱥᱮᱸᱫᱨᱟ ᱠᱟᱹᱢᱤ ᱦᱚᱨᱟ ᱛᱟᱞᱟᱛᱮ ᱚᱱᱟ ᱪᱟᱸᱫᱳ ᱵᱚᱱ ᱯᱟᱞᱚᱱᱟ ᱚᱱᱟ ᱥᱟᱶ ᱥᱟᱶᱛᱮ ᱡᱟᱦᱟᱸ ᱟᱥᱟᱬ ᱵᱚᱸᱜᱟᱭ ᱞᱮᱵᱮᱫ ᱮᱫᱟ ᱟᱥᱟᱬ ᱵᱚᱸᱜᱟ ᱞᱮᱵᱮᱫ ᱞᱮᱠᱷᱟᱱ ᱜᱮ ᱚᱱᱟ ᱪᱟᱸᱫᱳ ᱨᱮ ᱡᱟᱦᱟᱸ ᱟᱵᱳᱣᱟᱜ ᱤᱭᱟᱹ ᱦᱩᱭᱩᱜᱼᱟ ᱡᱟᱦᱟᱸ ᱠᱚ ᱢᱮᱛᱟᱜ ᱠᱟᱱᱟ ᱟᱢᱵᱟᱵᱩᱛᱤ ᱟᱢᱵᱟᱵᱩᱛᱤ ᱡᱚᱢ ᱥᱟᱶᱛᱮ ᱱᱚᱜᱼᱚᱭ ᱮᱨᱚᱜ ᱥᱤᱢ ᱵᱚᱱ ᱮᱨᱚᱜᱼᱟ ᱟᱨ ᱮᱨᱚᱜ ᱥᱤᱢ ᱮᱨ ᱥᱟᱶ ᱥᱟᱶᱛᱮ ᱱᱚᱜᱼᱚᱭ ᱫᱮᱥ ᱫᱤᱥᱚᱢ ᱨᱮ ᱟᱵᱚᱣᱟᱜ ᱪᱟᱥ ᱵᱟᱥ ᱯᱚᱨᱛᱚᱱ ᱠᱟᱹᱢᱤ ᱦᱚᱨᱟ ᱵᱚᱱ ᱮᱨᱟ ᱟᱨ ᱚᱱᱟ ᱮᱨ ᱛᱟᱞᱟᱛᱮ ᱜᱟᱪᱷᱤ ᱠᱚ ᱛᱚᱞᱟ ᱠᱚ ᱦᱟᱨᱟᱜᱼᱟ ᱵᱩᱨᱩᱜᱼᱟ ᱚᱱᱟ ᱛᱟᱞᱟᱛᱮ ᱥᱟᱱ ᱵᱚᱸᱜᱟ ᱨᱮ ᱟᱨᱚ ᱵᱚᱱ ᱨᱚᱦᱚᱭᱟ ᱱᱚᱣᱟ ᱛᱟᱞᱟᱛᱮ ᱮᱨᱚᱜ ᱥᱤᱢ ᱟᱨ ᱮᱨᱚᱜ ᱥᱤᱢ ᱛᱟᱞᱟᱛᱮ ᱟᱥᱟᱲᱤᱭᱟᱹ ᱡᱚᱢ ᱠᱟᱛᱮ ᱟᱵᱚ ᱚᱱᱟ ᱮᱨᱚᱜ ᱯᱚᱨ ᱪᱟᱥ ᱵᱟᱥ ᱠᱟᱹᱢᱤ ᱦᱚᱨᱟ ᱨᱮᱵᱚᱱ ᱠᱟᱹᱢᱤ ᱦᱚᱨᱟ ᱵᱚᱱ ᱞᱟᱜᱟᱜᱼᱟ ᱚᱱᱟ ᱯᱚᱨᱮ ᱡᱚᱠᱷᱚᱱ ᱱᱚᱶᱟ ᱫᱟᱸᱥᱟᱭ ᱪᱟᱸᱫᱳ ᱥᱮᱴᱮᱨᱚᱜᱼᱟ ᱫᱟᱸᱥᱟᱭ ᱪᱟᱸᱫᱳ ᱨᱮ ᱟᱨ ᱦᱚᱸ ᱡᱟᱦᱟᱸ ᱱᱚᱣᱟ ᱫᱮᱥ ᱫᱤᱥᱚᱢ ᱨᱮ ᱡᱟᱦᱟᱸ ᱟᱵᱚᱣᱟᱜ ᱫᱟᱸᱥᱟᱭ ᱤᱭᱟᱹᱨᱮ ᱜᱩᱨᱩ ᱪᱮᱞᱟ ᱠᱚᱣᱟᱜ ᱡᱟᱦᱟᱸ ᱥᱟᱹᱜᱟᱹᱭ ᱢᱮᱱᱟᱜ ᱫᱚ ᱱᱚᱣᱟ ᱜᱩᱨᱩ ᱪᱮᱞᱟ ᱠᱚᱣᱟᱜ ᱥᱟᱹᱜᱟᱹᱭ ᱛᱟᱞᱟᱛᱮ ᱡᱟᱦᱟᱸᱭ ᱫᱤᱥᱚᱢ ᱨᱮ ᱫᱟᱸᱥᱟᱭ ᱮᱱᱮᱡ ᱮ ᱪᱚᱞᱚᱜᱼᱟ ᱚᱱᱟ ᱪᱟᱸᱫᱳ ᱨᱮ ᱚᱱᱟ ᱛᱟᱞᱟᱛᱮ ᱫᱮᱥ ᱫᱤᱥᱚᱢ ᱨᱮ ᱨᱟᱱ ᱢᱩᱨᱜᱟᱹ ᱟᱥᱮᱱ ᱠᱟᱛᱮ ᱚᱱᱟ ᱠᱟᱹᱢᱤ ᱦᱚᱨᱟ ᱯᱟᱨᱚᱢ ᱯᱩᱨᱟᱹᱜᱼᱟ ᱚᱱᱟ ᱥᱟᱶᱛᱮ ᱚᱱᱟ ᱪᱟᱸᱫᱳ ᱯᱟᱨᱚᱢ ᱞᱮᱱᱠᱷᱟᱡ ᱟᱜᱷᱟᱬ ᱪᱟᱸᱫᱳ ᱨᱮ ᱡᱟᱦᱟᱸ ᱱᱚᱜ ᱚᱭ ᱫᱮᱥ ᱫᱤᱥᱚᱢ ᱨᱮ ᱱᱩᱠᱩ ᱟᱛᱳ ᱪᱟᱹᱨᱭᱟᱹ ᱠᱩᱱ ᱨᱮᱱ ᱡᱟᱦᱟᱸᱭ ᱵᱚᱸᱜᱟ ᱵᱳᱨᱳ ᱢᱮᱱᱟᱜ ᱠᱚᱣᱟ ᱩᱱᱠᱩ ᱪᱷᱟᱰᱟ ᱠᱟᱛᱮᱜ ᱱᱩᱠᱩ ᱡᱟᱦᱟᱸᱭ ᱦᱟᱸᱜ ᱡᱟᱱᱛᱷᱟᱲ ᱥᱤᱢ ᱵᱚᱱ ᱡᱚᱢᱮᱫ ᱠᱚ ᱚᱱᱟ ᱡᱟᱱᱛᱷᱟᱲ ᱥᱤᱢ ᱦᱚᱨᱟ ᱡᱚᱢ ᱠᱟᱛᱮᱫ ᱟᱵᱚ ᱡᱟᱦᱟᱸᱭ ᱦᱟᱸᱜ ᱟᱥᱟᱲ ᱥᱟᱱ ᱨᱮ ᱡᱟᱦᱟᱸ ᱦᱳᱲᱳ ᱨᱚᱦᱚᱭ ᱵᱚᱱ ᱮᱨ ᱞᱮᱫᱟ ᱚᱱᱟ ᱵᱤᱞᱤ ᱠᱟᱛᱮ ᱜᱮᱞᱮᱜᱼᱟ ᱜᱮᱞᱮ ᱠᱟᱛᱮ ᱵᱤᱞᱤ ᱠᱟᱛᱮ ᱤᱨᱚᱜ ᱚᱠᱛᱚ ᱜᱟᱱ ᱞᱮᱱᱠᱷᱟᱡ ᱜᱮ ᱚᱱᱟ ᱵᱟᱹᱫᱽ ᱵᱟᱹᱭᱦᱟᱹᱲ ᱠᱚ ᱦᱳᱲᱳ ᱮᱨ ᱤᱨ ᱠᱟᱛᱮ ᱟᱵᱚ ᱚᱱᱟ ᱵᱚᱸᱜᱟ ᱵᱳᱨᱳ ᱵᱚᱱ ᱵᱚᱸᱜᱟᱜᱼᱟ ᱚᱱᱟ ᱡᱟᱱᱛᱷᱟᱲ ᱥᱤᱢ ᱚᱱᱟ ᱥᱟᱶᱛᱮ ᱡᱟᱦᱟᱸ ᱚᱱᱟ ᱠᱷᱮᱛ ᱨᱮ ᱵᱟᱹᱫᱽ ᱨᱮ ᱡᱟᱦᱟᱸ ᱢᱤᱜ ᱞᱟᱸᱰᱷᱟ ᱠᱟᱛᱮ ᱦᱳᱲᱳ ᱵᱚᱱ ᱵᱟᱹᱜᱤᱜ ᱴᱚᱣᱟᱜ ᱠᱟᱱ ᱫᱚ ᱚᱱᱟ ᱦᱚᱸ ᱟᱵᱚ ᱫᱤᱱᱤ ᱢᱮᱱᱛᱮ ᱚᱱᱟ ᱠᱚ ᱨᱮᱦᱮᱫ ᱥᱚᱢᱮᱛ ᱠᱚ ᱩᱴᱷᱟᱹᱣ ᱟᱜᱩᱭ ᱛᱮ ᱨᱟᱠᱟᱵ ᱟᱹᱜᱩᱭ ᱛᱮ ᱟᱨ ᱦᱚᱸ ᱠᱷᱟᱹᱨᱟᱹᱭ ᱨᱮ ᱦᱮᱡ ᱠᱟᱛᱮ ᱡᱟᱦᱟᱸ ᱠᱷᱮᱛ ᱵᱟᱹᱫᱽ ᱨᱮ ᱦᱳᱲᱳ ᱦᱮᱲᱮ ᱛᱟᱦᱮᱸ ᱠᱟᱱᱟ ᱚᱱᱟ ᱠᱚ ᱨᱟᱠᱟᱵᱟ ᱚᱱᱟ ᱫᱤᱱᱤ ᱨᱟᱠᱟᱵ ᱥᱟᱶ ᱥᱟᱶᱛᱮᱜᱮ ᱪᱟᱥ ᱵᱟᱥ ᱨᱮᱱᱟᱜ ᱥᱟᱱᱟᱢ ᱟᱨ ᱦᱚᱸ ᱚᱱᱟ ᱠᱚ ᱨᱟᱠᱟᱵᱟ ᱚᱱᱟ ᱥᱟᱶᱛᱮ ᱚᱱᱟ ᱪᱟᱸᱫᱳ ᱨᱮᱜᱮ ᱥᱚᱨᱦᱟᱭ ᱢᱮᱱᱟᱜᱼᱟ ᱥᱚᱨᱦᱟᱭ ᱦᱚᱸ ᱦᱳᱲᱳ ᱦᱮᱲᱦᱮᱫ ᱵᱮᱲᱦᱟᱭ ᱛᱮ ᱱᱩᱠᱩ ᱜᱟᱹᱭ ᱰᱟᱹᱝᱨᱤᱭᱟᱜ ᱫᱮᱵᱟ ᱥᱮᱵᱟ ᱢᱮᱱᱟᱜᱼᱟ ᱚᱱᱟ ᱫᱮᱵᱟ ᱥᱮᱵᱟ ᱛᱟᱞᱟ ᱛᱮ ᱟᱵᱚ ᱱᱚᱣᱟ ᱵᱚᱱ ᱫᱮᱥ ᱫᱤᱥᱚᱢ ᱨᱮ ᱟᱯᱱᱟᱨ ᱟᱛᱳ ᱨᱮ ᱱᱚᱣᱟ ᱵᱚᱸᱜᱟ ᱵᱳᱨᱳ ᱛᱟᱞᱟ ᱠᱟᱛᱮ ᱥᱚᱨᱦᱟᱭ ᱵᱚᱱ ᱯᱟᱨᱚᱢᱟ ᱱᱚᱝᱠᱟ ᱠᱟᱛᱮ ᱚᱱᱟ ᱥᱟᱞᱮᱨᱮ ᱡᱟᱦᱟᱸ ᱛᱤᱱᱟᱹᱜ ᱢᱮᱱᱟᱜ ᱱᱚᱣᱟ ᱠᱚ ᱵᱚᱸᱜᱟ ᱵᱳᱨᱳ ᱱᱚᱜᱼᱚᱭ ᱱᱚᱣᱟ ᱠᱚ ᱵᱷᱮᱜᱟᱨ ᱵᱷᱮᱜᱟᱨ ᱥᱮᱨᱣᱟ ᱨᱟᱭ ᱨᱤᱛ ᱵᱚᱸᱜᱟ ᱵᱩᱨᱩ ᱛᱟᱞᱟᱛᱮ ᱟᱵᱚ ᱱᱚᱣᱟ ᱠᱟᱹᱢᱤ ᱦᱚᱨᱟ ᱵᱚᱱ ᱠᱟᱹᱢᱤᱭᱟ